ᱢᱟᱲᱟᱝ ᱤᱧᱟᱹᱜ ᱯᱳᱭᱞᱳ ᱯᱷᱳᱱ ᱫᱚ ᱠᱤᱯᱮᱰ ᱫᱚ ᱛᱟᱹᱧ ᱛᱟᱦᱮᱸ ᱠᱟᱱᱟ ᱟᱨ ᱱᱤᱛ ᱫᱚ ᱚᱞ ᱯᱟᱲᱦᱟᱣ ᱠᱚ ᱥᱮᱬᱟ ᱵᱟᱲᱟ ᱞᱮᱱᱠᱷᱟᱡ ᱥᱮᱬᱟ ᱵᱟᱲᱟ ᱠᱮᱜ ᱠᱷᱟᱱ ᱫᱚ ᱥᱢᱟᱨᱴ ᱯᱷᱳᱱ ᱠᱚ ᱦᱟᱛᱟᱣᱟᱜ ᱞᱤᱧᱟᱹ ᱟᱨ ᱱᱤᱛᱚᱜ ᱫᱚ ᱥᱢᱟᱨᱴ ᱯᱷᱳᱱ ᱛᱮᱫᱚ ᱟᱹᱰᱤ ᱠᱤᱪᱷᱩ ᱟᱹᱰᱤ ᱟᱭᱢᱟ ᱠᱟᱹᱢᱤ ᱜᱟᱱᱚᱜ ᱠᱟᱱᱟ ᱡᱮᱭᱥᱮ ᱠᱤ ᱵᱷᱤᱰᱤᱭᱳ ᱠᱚᱞ ᱯᱟᱲᱦᱟᱣ ᱠᱚ ᱮᱢᱟᱱ ᱛᱮᱭᱟᱜ ᱡᱩᱫᱤ ᱟᱢ ᱴᱤᱭᱩᱥᱚᱱ ᱦᱚᱸᱵᱟᱢ ᱴᱤᱭᱩᱥᱚᱱᱚᱜᱼᱟ ᱮᱴᱟᱜ ᱨᱮ ᱛᱚ ᱱᱤᱡᱮ ᱱᱤᱡᱮ ᱛᱮ ᱟᱢ ᱠᱷᱩᱫ ᱮᱢ ᱴᱤᱭᱩᱥᱚᱱ ᱫᱟᱲᱮᱭᱟᱜᱼᱟ ᱥᱢᱟᱨᱴ ᱯᱷᱳᱱ ᱛᱮᱫᱚ ᱢᱟᱲᱟᱝ ᱡᱟᱦᱟᱸ ᱫᱚ ᱛᱟᱦᱮᱸ ᱞᱮᱱᱟ ᱠᱤ ᱠᱤᱯᱮᱰ ᱯᱷᱳᱱ ᱚᱱᱟᱫᱚ ᱥᱤᱨᱤᱯ ᱚᱱᱞᱤ ᱠᱟᱛᱷᱟ ᱜᱮ ᱜᱟᱱᱚᱜ ᱠᱟᱱ ᱛᱟᱦᱮᱱ ᱠᱚᱞ ᱠᱚᱞ ᱠᱟᱛᱷᱟ ᱠᱚᱞ ᱛᱮᱜᱮ ᱠᱟᱛᱷᱟ ᱟᱨ ᱡᱟᱦᱟᱱᱟᱜ ᱫᱚ ᱪᱮᱫ ᱦᱚᱸ ᱵᱟᱝᱜᱮ ᱱᱮᱛᱟᱨ ᱫᱚ ᱥᱢᱟᱨᱴ ᱯᱷᱳᱱ ᱛᱮᱫᱚ ᱟᱹᱰᱤ ᱠᱤᱪᱷᱩ ᱡᱟᱦᱟᱸ ᱛᱮᱵᱚᱱ ᱪᱟᱞᱟᱜᱼᱟ ᱱᱤᱛᱚᱜ ᱮᱠᱞᱟ ᱵᱚᱱ ᱪᱟᱞᱟᱜ ᱨᱮᱦᱚᱸ ᱞᱳᱠᱮᱥᱮᱱ ᱮᱢ ᱚᱱ ᱠᱷᱟᱜ ᱢᱟᱱᱮ ᱟᱢ ᱵᱟᱢ ᱟᱫᱚᱜᱼᱟ ᱡᱟᱦᱟᱸ ᱨᱮ ᱪᱟᱞᱟᱜ ᱥᱟᱱᱟ ᱢᱮᱭᱟ ᱚᱸᱰᱮ ᱜᱮᱢ ᱥᱮᱱ ᱫᱟᱲᱮᱭᱟᱜᱼᱟ ᱟᱨ ᱢᱟᱲᱟᱝ ᱫᱚ ᱱᱚᱣᱟ ᱠᱚᱫᱚ ᱪᱮᱫ ᱜᱮ ᱵᱟᱭ ᱛᱟᱦᱮᱸᱜᱼᱟ ᱱᱮᱛᱟᱨ ᱫᱚ ᱥᱢᱟᱨᱴ ᱯᱷᱳᱱ ᱛᱮᱫᱚ ᱟᱹᱰᱤ ᱠᱤᱪᱷᱩ ᱵᱟᱲᱟᱭ ᱧᱟᱢᱚᱜ ᱠᱟᱱᱟ ᱟᱹᱰᱤ ᱠᱤᱪᱷᱩ ᱵᱟᱝ ᱵᱟᱲᱟᱭᱟᱜ ᱦᱚᱸ ᱵᱟᱲᱟᱭᱚᱜ ᱠᱟᱱᱟ ᱵᱟᱝ ᱫᱟᱲᱮᱭᱟᱜ ᱦᱚᱸ ᱫᱟᱲᱮᱜ ᱠᱟᱱᱟ ᱟᱨ ᱚᱱᱠᱟᱜᱮ ᱡᱚᱛᱚᱣᱟᱜ ᱤᱭᱟᱹᱜ ᱠᱟᱱᱟ ᱥᱢᱟᱨᱴ ᱯᱷᱳᱱ ᱛᱮᱫᱚ ᱢᱟᱲᱟᱝ ᱫᱚ ᱛᱟᱦᱮᱱ ᱪᱮᱫ ᱦᱚᱸ ᱵᱟᱝ ᱜᱮ ᱠᱤᱯᱮᱰ ᱛᱮᱫᱚ ᱪᱮᱫ ᱮᱢ ᱪᱤᱠᱟᱭᱟ ᱥᱩᱫᱷᱩ ᱠᱟᱛᱷᱟ ᱦᱩᱭᱩᱜ ᱠᱟᱱᱟ ᱟᱨ ᱪᱮᱫ ᱦᱚᱸ ᱵᱟᱝᱜᱮ ᱥᱢᱟᱨᱴ ᱯᱷᱳᱱ ᱛᱮᱫᱚ ᱟᱹᱰᱤ ᱟᱭᱢᱟᱜᱮ ᱪᱮᱫ ᱮᱱᱟᱞᱮ ᱟᱹᱰᱤ ᱠᱤᱪᱷᱩ ᱚᱱᱟ ᱛᱮᱜᱮ ᱠᱳᱪᱤᱝ ᱦᱚᱸ ᱮᱢᱟᱱ ᱦᱚᱸ ᱡᱚᱛᱚᱣᱟᱜ ᱡᱚᱛᱚᱣᱟᱜ ᱠᱟᱹᱢᱤ ᱦᱩᱭᱩᱜ ᱠᱟᱱᱟ ᱚᱱᱞᱟᱭᱤᱱ ᱠᱟᱛᱮ ᱚᱱᱞᱟᱭᱤᱱ ᱡᱟᱹᱨᱭᱟᱹ ᱛᱮᱜᱮ ᱟᱨ ᱱᱤᱛᱚᱜ ᱫᱚ ᱚᱱᱟ ᱪᱟᱞᱟᱣ ᱟᱹᱜᱩ ᱠᱟᱱᱟ ᱢᱟᱲᱟᱝ ᱥᱮᱫ ᱠᱷᱚᱱ ᱤᱭᱟᱹ ᱥᱢᱟᱨᱴ ᱯᱷᱳᱱ ᱫᱚ ᱯᱷᱤᱨ ᱢᱟᱱᱮ ᱢᱟᱲᱟᱝ ᱥᱮᱱ ᱠᱷᱚᱱ ᱫᱚ ᱵᱟᱝᱜᱮ ᱱᱤᱛᱚᱜ ᱜᱮ ᱠᱟᱹᱴᱤᱡ ᱦᱩᱭᱮᱱ ᱜᱮᱭᱟ ᱯᱷᱤᱨ ᱱᱤᱛᱚᱜ ᱚᱱᱟ ᱥᱢᱟᱨᱴ ᱯᱷᱳᱱ ᱛᱮᱜᱮ ᱡᱚᱛᱚᱣᱟᱜ ᱠᱟᱹᱢᱤ ᱜᱟᱱᱚᱜ ᱠᱟᱱᱟ ᱟᱢ ᱡᱩᱫᱤ ᱤᱭᱟᱹ ᱡᱷᱟᱹᱞ ᱨᱮᱦᱚᱸ ᱢᱮᱱᱟᱢᱟ ᱥᱮ ᱛᱚ ᱡᱩᱫᱤ ᱵᱟᱢ ᱴᱷᱤᱠᱟᱹᱭᱮᱜᱼᱟ ᱱᱚᱰᱮ ᱪᱮᱫ ᱤᱭᱟᱹ ᱠᱟᱱᱟ ᱮᱱᱠᱷᱟᱱ ᱫᱚ ᱚᱱᱟ ᱞᱳᱠᱮᱥᱚᱱ ᱮᱢ ᱚᱱ ᱠᱟᱜ ᱠᱷᱟᱱ ᱴᱷᱤᱠᱟᱹ ᱢᱮᱭᱟ ᱠᱚ ᱚᱲᱟᱜ ᱨᱮᱦᱚᱸ ᱠᱤ ᱚᱠᱟᱨᱮ ᱢᱮᱱᱟᱭᱟ ᱢᱮᱱᱛᱮ ᱚᱠᱟᱨᱮ ᱵᱟᱝ ᱛᱚ ᱡᱚᱛᱚᱣᱟᱜ ᱵᱟᱲᱟᱭ ᱧᱟᱢᱚᱜ ᱠᱟᱱᱟ ᱥᱢᱟᱨᱴ ᱯᱷᱳᱱ ᱛᱮᱫᱚ ᱱᱚᱣᱟ ᱠᱷᱚᱱᱟᱜ ᱪᱮᱫ ᱵᱚᱱ ᱢᱮᱱ ᱠᱮᱭᱟ ᱪᱮᱫ ᱡᱚᱛᱚᱣᱟᱜ ᱜᱮ ᱱᱤᱛᱚᱜ ᱟᱹᱰᱤ ᱟᱥᱟᱱ ᱠᱟᱱᱟ ᱵᱚᱱ ᱛᱚ ᱥᱢᱟᱨᱴ ᱯᱷᱳᱱ ᱛᱮᱜᱮ ᱟᱹᱰᱤ ᱠᱤᱪᱷᱩ ᱵᱚᱱ ᱪᱮᱫᱚᱜ ᱠᱟᱱᱟ ᱦᱚᱲ ᱵᱚᱱ ᱪᱮᱫ ᱮᱜ ᱠᱚᱣᱟ ᱟᱵᱚ ᱵᱚᱱ ᱵᱟᱲᱟᱭ ᱛᱟᱦᱮᱱᱟ ᱟᱵᱚ ᱠᱚ ᱪᱮᱫ ᱠᱮᱜ ᱵᱚᱱᱟ ᱚᱱᱟᱜᱮ ᱟᱹᱰᱤ ᱠᱤᱪᱷᱩ